ᱥᱮᱫᱟᱭ ᱨᱮᱱ ᱦᱚᱲ ᱫᱚ ᱵᱟᱹᱛᱤ ᱠᱚ ᱵᱟᱝ ᱛᱟᱦᱮᱱ ᱠᱷᱟᱹᱛᱤᱨ ᱛᱮ ᱡᱮᱨᱮᱫ ᱮᱫ ᱛᱟᱦᱮᱱᱟᱵᱚᱱ ᱰᱤᱵᱟᱹ ᱵᱟᱹᱛᱤ ᱚᱱᱟ ᱦᱚᱸ ᱠᱮᱨᱳᱥᱤᱱ ᱛᱮ ᱱᱮᱛᱟᱨ ᱫᱚ ᱥᱚᱨᱠᱟᱨ ᱮᱢ ᱟᱠᱟᱱᱟᱭ ᱠᱟᱨᱮᱱ ᱛᱟᱨ ᱱᱤᱭᱟᱹᱜᱮ ᱢᱤᱫᱴᱮᱱ ᱥᱩᱵᱤᱫᱟ ᱟᱵᱚᱨᱮᱱ ᱢᱟᱹᱭᱼᱵᱟᱹᱵᱩ ᱛᱟᱠᱚ ᱠᱟᱨᱮᱱ ᱛᱟᱨ ᱮᱢ ᱠᱟᱛᱮ ᱧᱤᱫᱟᱹ ᱦᱚᱸ ᱚᱞ ᱯᱟᱲᱦᱟᱣ ᱠᱚ ᱫᱟᱲᱮᱭᱟᱜ ᱠᱟᱱᱟ ᱟᱨ ᱵᱟᱝᱠᱷᱟᱱ ᱢᱤᱫᱴᱟᱱ ᱜᱮ ᱚᱥᱩᱵᱤᱫᱟ ᱞᱟᱹᱭᱤᱱ ᱪᱟᱞᱟᱣ ᱞᱮᱱᱠᱷᱟᱱ ᱡᱮᱱᱟᱞᱮᱴᱟᱨ ᱥᱳᱞᱟᱨ ᱛᱟᱦᱮᱱ ᱠᱷᱟᱱ ᱡᱩᱞ ᱦᱩᱭᱩᱜᱚᱜᱼᱟ ᱟᱨ ᱵᱟᱝᱠᱷᱟᱱ ᱠᱷᱩᱵᱮᱭ ᱚᱥᱩᱵᱤᱫᱟ ᱦᱩᱭᱩᱜᱼᱟ